ᱦᱮᱸ ᱡᱚᱦᱟᱨ ᱜᱮ ᱤᱧ ᱟᱞᱮ ᱥᱮᱫ ᱱᱤᱯᱩᱨ ᱠᱷᱚᱱᱟᱜ ᱤᱧ ᱢᱮᱱᱮᱫᱟ ᱤᱧ ᱡᱟᱦᱟᱸ ᱡᱟᱭᱜᱟ ᱠᱚᱨᱮᱧ ᱪᱟᱞᱟᱣ ᱠᱟᱱᱟ ᱛᱚ ᱚᱱᱟ ᱡᱟᱭᱜᱟ ᱨᱮ ᱞᱟᱹᱴᱩ ᱞᱟᱹᱴᱩ ᱢᱟᱱᱮ ᱵᱩᱨᱩ ᱯᱟᱦᱟᱲ ᱠᱚ ᱢᱮᱱᱟᱜᱼᱟ ᱛᱚ ᱤᱧ ᱪᱟᱞᱟᱣ ᱞᱮᱱᱟ ᱠᱳᱞᱠᱟᱛᱟ ᱫᱟᱨᱡᱤᱞᱤᱝ ᱫᱟᱬᱟᱱᱤᱧ ᱪᱟᱞᱟᱣ ᱞᱮᱱᱟ ᱥᱮ ᱟᱨ ᱟᱞᱮ ᱥᱮᱫ ᱢᱟ ᱚᱱᱠᱟᱱ ᱵᱩᱨᱩ ᱢᱟᱱᱮ ᱵᱩᱨᱩ ᱠᱚᱢᱟ ᱵᱟᱹᱱᱩᱜᱼᱟ ᱛᱚ ᱛᱚ ᱤᱧ ᱱᱟᱱᱟ ᱨᱚᱠᱚᱢ ᱡᱟᱭᱜᱟ ᱨᱤᱧ ᱪᱟᱞᱟᱣ ᱞᱮᱱᱟ ᱛᱚ ᱟᱹᱰᱤ ᱡᱮᱞᱮᱧ ᱰᱟᱦᱟᱨ ᱢᱟᱱᱮ ᱢᱤᱫᱴᱮᱱ ᱴᱨᱮᱹᱱ ᱛᱮᱞᱮ ᱫᱮᱡ ᱮᱱᱟ ᱫᱮᱡ ᱠᱟᱛᱮ ᱞᱮ ᱪᱟᱞᱟᱣ ᱞᱮᱱᱟ ᱛᱚ ᱰᱟᱦᱟᱨ ᱟᱲᱮ ᱟᱲᱮ ᱨᱮ ᱟᱹᱰᱤ ᱰᱷᱮᱨ ᱵᱩᱨᱩ ᱢᱟᱱᱮ ᱩᱥᱩᱞ ᱩᱥᱩᱞ ᱟᱨ ᱧᱮᱞ ᱛᱮᱦᱚᱸ ᱦᱮᱸᱫᱮ ᱜᱮ ᱧᱮᱞᱚᱜ ᱠᱟᱱᱟ ᱢᱟᱱᱮ ᱟᱹᱰᱤ ᱩᱥᱩᱞ ᱟᱨ ᱯᱟᱦᱟᱲ ᱠᱚ ᱢᱮᱱᱟᱜᱼᱟ ᱠᱤᱪᱷᱩ ᱫᱟᱨᱮ ᱠᱚ ᱢᱮᱱᱟᱜᱼᱟ ᱟᱨ ᱢᱚᱡᱽ ᱜᱮ ᱧᱮᱞᱚᱜ ᱠᱟᱱᱟ ᱟᱨ ᱠᱳᱞᱠᱟᱛᱟ ᱨᱮ ᱢᱤᱫ ᱫᱷᱟᱣ ᱫᱟᱬᱟᱱ ᱤᱧ ᱪᱟᱞᱟᱣ ᱞᱮᱱᱟ ᱚᱸᱰᱮ ᱦᱚᱸ ᱟᱹᱰᱤ ᱢᱚᱡᱽ ᱫᱟᱜ ᱢᱮᱱᱟᱼᱟ ᱡᱟᱦᱟᱡᱽ ᱢᱮᱱᱟᱜᱼᱟ ᱟᱨ ᱟᱨ ᱚᱸᱰᱮ ᱦᱚᱸ ᱢᱤᱫᱴᱟᱱ ᱵᱩᱨᱩ ᱢᱮᱱᱟᱜᱼᱟ ᱟᱹᱰᱤ ᱞᱟᱹᱴᱩ ᱵᱩᱨᱩ ᱢᱮᱱᱟᱜᱼᱟ ᱡᱚᱠᱷᱚᱱ ᱡᱷᱟᱲᱠᱷᱚᱸᱰ ᱤᱧ ᱪᱟᱞᱟᱣ ᱞᱮᱱᱟ ᱚᱸᱰᱮ ᱦᱚᱸ ᱟᱹᱰᱤ ᱢᱟᱨᱟᱝ ᱵᱩᱨᱩ ᱢᱮᱱᱟᱜᱼᱟ ᱦᱮᱸᱫᱮ ᱜᱮᱸᱦᱟᱜ ᱟᱹᱰᱤ ᱩᱥᱩᱞ ᱢᱟᱱᱮ ᱫᱮᱠᱷᱛᱮ ᱟᱹᱰᱤ ᱧᱮᱞᱚᱜ ᱠᱟᱱᱟ